ᱦᱮᱞᱳ ᱤᱧᱫᱚ ᱡᱷᱤᱱᱩᱠᱯᱩᱨ ᱠᱷᱚᱡ ᱤᱧ ᱢᱮᱱᱫᱟ ᱤᱧᱫᱚ ᱢᱚᱦᱚᱱᱵᱟᱹᱴᱤ ᱨᱮᱥᱴᱩᱨᱮᱱᱴ ᱨᱮ ᱵᱤᱨᱭᱟᱱᱤ ᱠᱚ ᱟᱹᱠᱷᱨᱤᱧᱮᱜ ᱠᱟᱱ ᱛᱟᱦᱮᱸᱜ ᱨᱮ ᱜᱟᱹᱰᱤ ᱪᱮᱛᱟᱱ ᱠᱷᱚᱱᱤᱧ ᱧᱮᱞ ᱞᱮᱫᱟ ᱟᱨ ᱚᱱᱟ ᱵᱤᱨᱭᱟᱱᱤ ᱟᱹᱰᱤ ᱥᱤᱵᱤᱞ ᱢᱚᱴᱚᱱ ᱵᱤᱨᱭᱟᱱᱤ ᱟᱹᱰᱤ ᱥᱤᱵᱤᱞ ᱜᱮᱧ ᱟᱹᱭᱠᱟᱹᱣ ᱠᱟᱫᱟ ᱚᱱᱟ ᱵᱤᱨᱭᱟᱱᱤ ᱚᱱᱟ ᱠᱚ ᱥᱟᱴ ᱴᱟᱠᱟ ᱛᱟᱦᱮᱸ ᱠᱟᱱᱟ ᱟᱫᱚ ᱱᱤᱛᱚᱜ ᱦᱚᱸ ᱟᱨᱦᱚᱸ ᱠᱩᱥᱤᱧ ᱟᱹᱭᱠᱟᱹᱣ ᱠᱟᱫᱟ ᱟᱹᱰᱤ ᱥᱤᱵᱤᱞᱤᱧ ᱵᱩᱡᱷᱟᱹᱣᱫᱟ ᱵᱤᱨᱭᱟᱱᱤ ᱥᱮᱪᱮᱫ ᱟᱮᱦᱚᱸ ᱱᱚᱣᱟ ᱵᱤᱨᱭᱟᱱᱤ ᱟᱨᱚ ᱯᱮ ᱮᱢ ᱫᱟᱲᱮᱭᱟᱹᱧ ᱠᱷᱟᱱ ᱟᱨᱚ ᱢᱚᱡᱤᱧ ᱟᱹᱭᱠᱟᱹᱣ ᱠᱮᱭᱟ ᱟᱨ ᱱᱤᱛᱚᱜ ᱫᱚ ᱚᱲᱟᱜ ᱥᱩᱫᱷᱟᱹᱜ ᱞᱮ ᱡᱚᱢ ᱞᱮᱜᱟᱭᱟ ᱚᱱᱟᱛᱮ ᱢᱤᱫᱴᱤᱡ ᱵᱤᱨᱭᱟᱱᱤ ᱡᱚᱢᱨᱮ ᱟᱹᱰᱤ ᱠᱩᱥᱤᱧ ᱟᱹᱭᱠᱟᱹᱣ ᱠᱟᱫᱟ ᱥᱮ ᱟᱹᱰᱤ ᱥᱤᱵᱤᱞ ᱱᱤᱛᱚᱜ ᱵᱟᱨᱭᱟ ᱵᱤᱨᱭᱟᱱᱤ ᱯᱮᱠᱮᱴ ᱠᱩᱞ ᱞᱮᱠᱷᱟᱡ ᱜᱮ ᱡᱚᱛᱚ ᱦᱚᱲᱞᱮ ᱡᱚᱢ ᱟᱱᱴᱟᱜᱼᱟ